ᱦᱮᱞᱳ ᱵᱟᱠᱷᱟᱱ ᱫᱚ ᱢᱟᱞᱫᱟ ᱡᱮᱞᱟᱨᱮᱱ ᱠᱟᱱ ᱜᱤᱭᱟᱹᱧ ᱦᱮᱸ ᱢᱟᱞᱫᱟ ᱡᱮᱞᱟ ᱨᱮᱜᱮ ᱢᱮᱱᱟᱜᱼᱟ ᱵᱷᱟᱹᱞᱤ ᱵᱷᱟᱹᱞᱤ ᱯᱟᱨᱠ ᱠᱚ ᱢᱮᱱᱟᱜᱼᱟ ᱟᱹᱰᱤ ᱱᱟᱯᱟᱭ ᱱᱟᱯᱟᱭ ᱪᱮᱬᱮ ᱪᱩᱯᱲᱩᱫ ᱠᱚ ᱥᱮ ᱡᱤᱵᱽᱼᱡᱚᱱᱛᱩ ᱢᱮᱱᱟᱜ ᱠᱚᱣᱟ ᱧᱮᱞ ᱞᱮᱠᱟᱱ ᱦᱟᱦᱟᱲᱟᱜ ᱞᱮᱠᱟᱱ ᱡᱤᱱᱤᱥ ᱟᱨ ᱡᱤᱱᱤᱥ ᱠᱚ ᱢᱮᱱᱟᱜ ᱠᱚᱣᱟ ᱥᱟᱶᱛᱮ ᱟᱞᱮ ᱱᱚᱸᱰᱮ ᱢᱟᱞᱫᱟ ᱨᱮᱫᱚ ᱟᱞᱮ ᱢᱟᱞᱫᱟ ᱰᱤᱥᱴᱤᱠ ᱨᱮᱜᱮ ᱯᱟᱲᱟᱜ ᱠᱟᱱᱟ ᱡᱟᱦᱟᱸ ᱫᱚ ᱥᱚᱡᱽᱱᱟ ᱯᱟᱛᱟ ᱚᱱᱟ ᱟᱹᱰᱤ ᱱᱟᱯᱟᱭ ᱢᱮᱞᱟ ᱥᱮ ᱟᱹᱰᱤ ᱵᱤᱠᱠᱷᱟᱛᱚ ᱢᱮᱞᱟ ᱠᱟᱱᱟ ᱟᱹᱰᱤᱜᱟᱱ ᱦᱚᱲ ᱚᱱᱟ ᱡᱮᱞᱟ ᱠᱷᱚᱱ ᱠᱚ ᱦᱤᱡᱩᱜᱼᱟ ᱦᱤᱡᱩᱜ ᱟᱢ ᱥᱮ ᱪᱮᱫ ᱢᱟᱞᱫᱟ ᱨᱮᱱ ᱫᱚ ᱯᱟᱛᱟ ᱠᱚᱫᱚ ᱱᱚᱸᱰᱮ ᱪᱷᱟᱛᱟ ᱠᱚ ᱦᱩᱭᱩᱜ ᱵᱟᱲᱟᱜ ᱜᱮᱭᱟ ᱟᱞᱮ ᱱᱚᱛᱮ ᱫᱚ ᱪᱷᱟᱛᱟ ᱠᱚ ᱦᱩᱭᱩᱜᱼᱟ ᱛᱟᱨᱯᱚᱨᱮ ᱜᱩᱢᱫᱷᱟᱹ ᱯᱟᱛᱟ ᱠᱚ ᱦᱩᱭ ᱵᱟᱲᱟᱜᱼᱟ ᱛᱟᱨᱯᱚᱨᱮ ᱫᱮᱵᱤ ᱠᱟᱹᱞᱤ ᱠᱚᱦᱚᱸ ᱰᱷᱮᱨ ᱜᱮ ᱨᱟᱹᱥᱠᱟᱹ ᱦᱩᱭᱩᱜᱼᱟ ᱱᱚᱸᱰᱮ ᱢᱟᱞᱫᱟ ᱨᱮᱫᱚ ᱟᱞᱮᱶᱢᱟᱞᱫᱟ ᱰᱤᱥᱴᱤᱠ ᱨᱮᱫᱚ ᱫᱤᱥᱟᱹ ᱠᱟᱛᱮᱫ ᱦᱚᱲ ᱥᱟᱱᱛᱟᱞ ᱦᱚᱲᱜᱮ ᱵᱟᱹᱲᱛᱤ ᱦᱮᱱᱟᱜ ᱠᱚᱣᱟ ᱟᱹᱰᱤ ᱵᱟᱹᱲᱛᱤ ᱨᱟᱹᱥᱠᱟᱹ ᱫᱚ ᱦᱩᱭᱩᱜᱼᱟ ᱛᱳ ᱯᱟᱛᱟ ᱦᱚᱸ ᱛᱤᱭᱳᱜ ᱦᱮᱡ ᱠᱟᱱᱟ ᱦᱤᱡᱩᱜ ᱠᱟᱱ ᱵᱩᱫᱷᱵᱟᱨ ᱛᱚ ᱦᱤᱡᱩᱜ ᱟᱢ ᱥᱮ ᱪᱮᱫ ᱫᱤᱱ ᱫᱚ ᱵᱮᱥᱤ ᱵᱟᱝ ᱦᱤᱡᱩᱜ ᱠᱟᱱ ᱵᱩᱫᱷᱵᱟᱨ ᱚᱵᱚᱥᱥᱳᱭ ᱠᱟᱛᱮᱫ ᱟᱞᱚ ᱡᱟᱛᱮᱢ ᱦᱤᱲᱤᱧ